ᱦᱮᱞᱳ ᱦᱮᱸ ᱚᱠᱚᱭ ᱦᱮᱸ ᱢᱟ ᱞᱟᱹᱭᱢᱮ ᱪᱮᱫ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱟᱪᱪᱷᱟ ᱚᱸᱰᱮ ᱢᱮᱱᱟᱜᱼᱟ ᱦᱟᱸᱜ ᱢᱤᱫᱴᱮᱱ ᱧᱮᱞ ᱡᱚᱝ ᱞᱮᱠᱟᱱᱟᱜ ᱡᱟᱭᱜᱟ ᱢᱮᱱᱟᱜᱼᱟ ᱢᱤᱫᱴᱮᱱ ᱢᱮᱞᱟ ᱦᱩᱭᱩᱜᱼᱟ ᱱᱚᱸᱰᱮ ᱫᱚ ᱥᱟᱢᱱᱮ ᱢᱟᱥ ᱨᱮᱦᱟᱸᱜ ᱦᱩᱭᱩᱜᱼᱟ ᱚᱱᱟ ᱫᱚ ᱢᱤᱫᱴᱮᱱ ᱵᱚᱞᱞᱟ ᱠᱟᱹᱞᱤ ᱠᱚ ᱢᱮᱛᱟᱜ ᱠᱟᱱᱟ ᱟᱹᱰᱤ ᱡᱚᱢ ᱡᱚᱢᱟᱴ ᱦᱚᱲ ᱠᱚ ᱡᱟᱣᱨᱟᱜᱼᱟ ᱟᱹᱰᱤ ᱢᱟᱱᱮ ᱧᱮᱞ ᱡᱚᱝ ᱞᱮᱠᱟᱱᱟᱜ ᱠᱟᱱ ᱜᱮᱭᱟ ᱟᱨᱠᱤ ᱚᱱᱟ ᱫᱚ ᱚᱱᱟᱫᱚ ᱵᱚᱞᱞᱟ ᱵᱟᱣᱩᱞ ᱵᱟᱣᱩᱞ ᱢᱟᱱᱮ ᱫᱚᱠᱠᱷᱤᱱ ᱫᱤᱱᱟᱡᱽᱯᱩᱨ ᱰᱤᱥᱴᱤᱠ ᱨᱮᱜᱮ ᱢᱮᱱᱟᱜᱼᱟ ᱡᱟᱦᱟᱸ ᱫᱚ ᱫᱚᱠᱠᱷᱤᱱ ᱫᱤᱱᱟᱡᱽ ᱢᱟᱱᱮ ᱵᱩᱱᱤᱭᱟᱫᱽᱯᱩᱨ ᱴᱩ ᱯᱚᱛᱤᱨᱟᱢ ᱚᱱᱟ ᱢᱤᱰᱤᱞ ᱨᱮ ᱡᱟᱦᱟᱱᱟᱜ ᱢᱮᱱᱟᱜᱼᱟ ᱛᱟᱦᱮᱸ ᱠᱟᱱᱟ ᱱᱚᱜᱼᱚᱭ ᱡᱮ ᱢᱤᱫᱴᱮᱱ ᱜᱟᱲ ᱛᱟᱦᱮᱸ ᱠᱟᱱᱟ ᱡᱟᱦᱟᱸ ᱫᱚ ᱵᱟᱡᱤᱛᱯᱩᱨ ᱜᱟᱲ ᱦᱮᱸ ᱚᱸᱰᱮ ᱦᱚᱸ ᱢᱮᱱᱟᱜᱼᱟ ᱦᱮᱸ ᱵᱟᱹᱡᱤᱛᱯᱩᱨ ᱛᱟᱨᱯᱚᱨᱮ ᱤᱭᱩᱱᱤᱵᱷᱟᱨᱥᱴᱤ ᱠᱚ ᱢᱮᱱᱟᱜᱟ ᱵᱟᱞᱩᱨᱜᱷᱟᱴ ᱜᱟᱨᱞᱥ ᱚᱱᱟ ᱠᱚ ᱧᱮᱞ ᱡᱚᱝ ᱞᱮᱠᱟᱱ ᱡᱟᱭᱜᱟ ᱢᱮᱱᱟᱜ ᱜᱮᱭᱟ ᱟᱨᱚ ᱢᱮᱱᱟᱜᱼᱟ ᱛᱟᱨᱯᱚᱨᱮ ᱯᱞᱹᱮᱱ ᱵᱟᱹᱭᱦᱟᱹᱲ ᱟᱹᱰᱤ ᱱᱟᱯᱟᱭ ᱡᱟᱭᱜᱟ ᱵᱷᱟᱹᱜᱤᱭᱟ ᱵᱟᱝ ᱵᱟᱝ ᱵᱟᱝ ᱵᱟᱝ ᱵᱟᱹᱱᱩᱜᱼᱟ ᱡᱚᱛᱚ ᱛᱮᱜᱮ ᱡᱚᱛᱚ ᱦᱚᱸ ᱵᱟᱥ ᱦᱚᱸ ᱵᱷᱟᱜᱮ ᱜᱮᱭᱟ ᱟᱵᱟᱨ ᱟᱵᱟᱨ ᱴᱨᱮᱹᱱ ᱦᱚᱸ ᱟᱹᱰᱤ ᱵᱷᱟᱹᱜᱤ ᱢᱟᱞᱫᱟ ᱠᱷᱚᱱᱟᱜ ᱵᱟ ᱦᱟᱣᱲᱟ ᱠᱷᱚᱱᱟᱜ ᱦᱚᱸ ᱴᱨᱮᱹᱱ ᱟᱹᱰᱤ ᱵᱷᱟᱹᱜᱤ ᱜᱮ ᱢᱮᱱᱟᱜᱼᱟ ᱦᱮᱸ ᱴᱨᱮᱹᱱ ᱦᱚᱸ ᱦᱮᱸ ᱴᱨᱮᱹᱱ ᱡᱳᱜᱟᱡᱳᱜᱽ ᱦᱚᱸ ᱵᱷᱟᱹᱜᱤ ᱜᱮᱭᱟ ᱦᱮᱸ ᱦᱮᱸ ᱪᱮᱫᱠᱚ ᱞᱟᱹᱭᱟ ᱱᱚᱝᱠᱱᱟᱜ ᱡᱟᱦᱟᱱᱟᱜ ᱡᱩᱫᱤ ᱟᱨᱚ ᱫᱚᱨᱠᱟᱨ ᱦᱚᱸ ᱦᱩᱭᱩᱜᱼᱟ ᱦᱟᱸᱜ ᱛᱚ ᱛᱟᱦᱞᱮ ᱦᱮᱡ ᱠᱟᱛᱮᱜ ᱠᱚᱱᱴᱟᱠᱴ ᱫᱟᱲᱮᱭᱟᱜ ᱯᱮ ᱦᱮᱸ ᱴᱷᱤᱠ ᱜᱮ ᱦᱮᱸ ᱟᱨ ᱴᱷᱤᱠᱟᱹᱱ ᱜᱮᱭᱟ ᱛᱟᱦᱞᱮ ᱢᱟ ᱡᱚᱦᱟᱨ ᱡᱚᱦᱟᱨ